ᱦᱮᱞᱳ ᱦᱮᱸ ᱟᱸᱡᱚᱢᱮᱫᱟᱹᱧ ᱜᱚᱢᱠᱮ ᱦᱮᱸ ᱦᱮᱸ ᱟᱫᱚ ᱚᱱᱟ ᱱᱟᱣᱟ ᱯᱷᱳᱱ ᱱᱚᱢᱵᱚᱨ ᱨᱮ ᱯᱮᱱ ᱠᱟᱨᱰ ᱨᱮᱠᱚᱨᱰ ᱨᱮ ᱦᱟᱸᱜ ᱟᱯᱰᱮᱴ ᱡᱟᱹᱨᱩᱲᱚᱜ ᱠᱟᱱᱟ ᱦᱮᱸ ᱟᱫᱚ ᱚᱱᱟ ᱤᱫᱤ ᱠᱟᱛᱮᱫ ᱪᱮᱫ ᱪᱮᱫ ᱠᱚ ᱞᱟᱹᱠᱛᱤᱜᱼᱟ ᱚᱱᱟ ᱠᱟᱹᱴᱤᱡ ᱮᱢ ᱞᱟᱹᱭ ᱵᱩᱡᱷᱟᱹᱣᱤᱧᱟ ᱟᱨ ᱥᱮ ᱦᱮᱸ ᱴᱷᱤᱠᱟ ᱟᱫᱚ

ᱟᱪᱪᱷᱟ ᱢᱟ ᱟᱹᱰᱤ ᱟᱹᱰᱤ ᱥᱟᱨᱦᱟᱣ ᱡᱚᱦᱟᱨᱜᱮ